ᱤᱧᱟᱹᱜ ᱫᱷᱚᱨᱚᱢ ᱫᱚ ᱥᱟᱨᱱᱟ ᱫᱷᱚᱨᱚᱢ ᱠᱟᱱᱟ ᱚᱱᱟᱜᱮ ᱤᱧ ᱢᱟᱱᱟᱣᱟᱹᱧ ᱟᱨ ᱤᱧᱟᱹᱜ ᱦᱤᱥᱟᱹᱵᱽ ᱛᱮᱫᱚ ᱥᱟᱨᱱᱟ ᱫᱷᱚᱨᱚᱢ ᱫᱚ ᱮᱴᱟᱜ ᱫᱷᱚᱨᱚᱢ ᱠᱷᱚᱱ ᱡᱚᱛᱚ ᱫᱷᱚᱨᱚᱢ ᱠᱷᱚᱱ ᱟᱹᱰᱤ ᱥᱚᱨᱮᱥ ᱜᱮᱭᱟ ᱟᱨ ᱥᱟᱨᱱᱟ ᱫᱷᱚᱨᱚᱢ ᱨᱮᱫᱚ ᱜᱮᱞᱵᱟᱨ ᱪᱟᱸᱫᱳ ᱨᱮ ᱡᱚᱛᱚ ᱪᱟᱸᱫᱳ ᱨᱮᱜᱮ ᱯᱚᱨᱚᱵᱽ ᱯᱩᱱᱟᱹᱭ ᱠᱚ ᱢᱮᱱᱟᱜᱼᱟ ᱟᱵᱚ ᱥᱟᱱᱛᱟᱲ ᱥᱟᱱᱛᱟᱲ ᱫᱚ ᱥᱟᱨᱱᱟ ᱫᱷᱚᱨᱚᱢ ᱜᱮ ᱡᱚᱛᱚ ᱠᱷᱚᱱ ᱥᱚᱨᱮᱥ ᱞᱮᱠ ᱠᱟᱱᱟ ᱯᱚᱨᱚᱵᱽ ᱯᱩᱱᱟᱹᱭ ᱨᱮᱦᱚᱸ ᱟᱹᱰᱤ ᱤᱭᱟᱹᱜᱮ ᱢᱟᱱᱟᱣᱟᱵᱚᱱ ᱵᱮᱥ ᱠᱟᱨ ᱛᱮᱵᱚᱱ ᱢᱟᱱᱟᱣᱟ ᱟᱹᱰᱤ ᱠᱩᱥᱤ ᱢᱚᱱᱮ ᱛᱮᱜᱮ ᱢᱟᱱᱟᱣᱟᱵᱚᱱ ᱟᱵᱚ ᱥᱟᱱᱛᱟᱲ ᱥᱟᱶᱛᱟ ᱨᱮᱫᱚ ᱟᱨ ᱡᱮᱞᱮᱠᱟ ᱯᱚᱨᱚᱵᱽ ᱦᱚᱸ ᱡᱚᱛᱚ ᱪᱟᱸᱫᱳ ᱨᱮᱜᱮ ᱢᱮᱱᱟᱜᱼᱟ ᱡᱚᱛᱚ ᱪᱟᱸᱫᱚ ᱨᱮᱜᱮ ᱢᱟᱱᱟᱣ ᱟᱵᱚᱱ ᱯᱚᱨᱚᱵᱽ ᱯᱩᱱᱟᱹᱭ ᱠᱚ ᱟᱵᱚᱣᱟᱜ ᱯᱚᱨᱚᱵᱽ ᱫᱚ ᱡᱚᱛᱚ ᱠᱷᱚᱱ ᱟᱞᱟᱫᱟ ᱜᱮᱭᱟ ᱮᱴᱟᱜ ᱫᱷᱚᱨᱚᱢ ᱠᱚᱨᱮ ᱠᱷᱚᱱ ᱫᱚ ᱟᱨ ᱟᱹᱰᱤ ᱠᱩᱥᱤ ᱨᱟᱹᱥᱠᱟᱹ ᱛᱮᱜᱮ ᱟᱵᱚᱣᱟᱜ ᱫᱷᱚᱨᱚᱢ ᱟᱵᱚᱣᱟᱜ ᱯᱚᱨᱚᱵᱽ ᱠᱚᱫᱚ ᱢᱟᱱᱟᱣ ᱟᱵᱚᱱ ᱟᱨ ᱤᱱᱟᱹ ᱪᱷᱟᱰᱟ ᱠᱟᱛᱮᱫ ᱜᱮ ᱟᱵᱚᱣᱟᱜ ᱯᱚᱨᱚᱵᱽ ᱠᱚᱫᱚ ᱢᱟᱱᱟᱣ ᱯᱟᱨᱚᱢ ᱟᱵᱚᱱ ᱟᱹᱰᱤ ᱠᱩᱥᱤ ᱨᱟᱹᱥᱠᱟᱹᱛᱮ ᱡᱮᱞᱮᱠᱟ ᱵᱟᱦᱟ ᱥᱚᱦᱚᱨᱟᱭ ᱠᱚᱨᱮ ᱟᱹᱰᱤ ᱡᱟᱠ ᱡᱚᱢᱚᱠ ᱵᱚᱱ ᱢᱟᱱᱟᱣᱟ ᱟᱨ ᱟᱹᱰᱤ ᱠᱩᱥᱤᱭᱟᱵᱚᱱ ᱨᱟᱹᱥᱠᱟᱹᱭᱟᱵᱚᱱ ᱮᱱᱮᱡ ᱟᱵᱚᱱ ᱥᱮᱨᱮᱧ ᱟᱵᱚᱱ ᱡᱟᱦᱟᱸ ᱞᱮᱠᱟᱛᱮ ᱟᱵᱚᱣᱟᱜ ᱞᱟᱭᱼᱞᱟᱠᱪᱟᱨ ᱦᱚᱸ ᱞᱟᱭᱼᱞᱟᱠᱪᱟᱨ ᱛᱟᱵᱚᱱ ᱛᱟᱦᱮᱱ ᱠᱟᱱᱟ ᱫᱚᱦᱚᱭᱮᱫᱟᱵᱚᱱ ᱟᱨ ᱱᱟᱜᱟᱢ ᱫᱤᱱ ᱦᱤᱞᱳᱜ ᱦᱚᱸ ᱱᱚᱝᱠᱟᱜᱮ ᱡᱩᱫᱤ ᱯᱟᱨᱚᱢᱟ ᱯᱚᱨᱚᱵᱽ ᱠᱚ ᱮᱱᱠᱷᱟᱱ ᱟᱨᱦᱚᱸ ᱦᱤᱡᱩᱜ ᱠᱟᱱ ᱫᱤᱱ ᱨᱮᱦᱚᱸ ᱚᱱᱟ ᱛᱟᱦᱮᱱ ᱜᱮᱭᱟ ᱵᱟᱭ ᱟᱫᱚᱜ ᱛᱟᱵᱚᱱᱟᱭ ᱟᱨ ᱱᱤᱛᱳᱜ ᱟᱵᱚᱣᱟᱜ ᱫᱷᱚᱨᱚᱢ ᱦᱚᱸ ᱥᱟᱨᱱᱟ ᱫᱷᱚᱨᱚᱢ ᱠᱟᱱ ᱛᱟᱵᱚᱱᱟ ᱟᱨ ᱱᱤᱛᱳᱜ ᱵᱷᱟᱨᱚᱛ ᱨᱤᱱᱤᱡ ᱟᱵᱚᱭᱤᱡ ᱢᱟᱨᱟᱝ ᱜᱚᱢᱠᱮ ᱦᱚᱸ ᱥᱟᱨᱱᱟ ᱟᱵᱚᱣᱟᱜ ᱫᱤᱥᱚᱢ ᱨᱮ ᱥᱟᱨᱱᱟ ᱠᱳᱰᱮ ᱞᱟᱹᱜᱩᱭᱤᱡᱽ ᱟᱵᱚᱣᱟᱜ ᱫᱷᱚᱨᱚᱢ ᱨᱮᱱᱟᱜ ᱠᱳᱰ ᱧᱟᱢᱚᱜ ᱠᱟᱱᱟ ᱧᱟᱢ ᱞᱟᱹᱜᱤᱫ ᱟᱭ ᱞᱟᱹᱜᱩᱭ ᱞᱟᱹᱜᱤᱫᱼᱟᱭ ᱟᱨ ᱚᱱᱟᱛᱮ ᱤᱧᱫᱚ ᱟᱵᱚᱣᱟᱜ ᱥᱟᱨᱱᱟ ᱫᱷᱚᱨᱚᱢ ᱛᱤᱥᱦᱚᱸ ᱵᱟᱹᱧ ᱵᱟᱹᱜᱤᱭᱟ ᱟᱨ ᱚᱱᱟ ᱥᱟᱨᱱᱟ ᱫᱷᱚᱨᱚᱢ ᱜᱤᱧ ᱢᱟᱱᱟᱣ ᱵᱟᱛᱟᱣᱟ ᱮᱴᱟᱜ ᱫᱷᱚᱨᱚᱢ ᱛᱮᱫᱚ ᱵᱟᱹᱧ ᱪᱟᱞᱟᱜᱼᱟ ᱟᱨ ᱤᱧᱨᱮᱱ ᱦᱚᱲ ᱦᱚᱸ ᱵᱟᱹᱧ ᱪᱟᱞᱟᱣ ᱦᱚᱪᱚᱣᱟᱠᱚᱣᱟ ᱟᱨ ᱜᱤᱫᱽᱨᱟᱹᱼᱯᱤᱫᱽᱨᱟᱹ ᱦᱚᱸ ᱟᱵᱚᱣᱟᱜ ᱫᱷᱚᱨᱚᱢ ᱵᱟᱨᱮ ᱛᱮᱧ ᱡᱷᱚᱛᱚ ᱦᱚᱲᱤᱧ ᱞᱟᱹᱭᱟᱠᱚᱣᱟ ᱞᱟᱹᱭ ᱵᱩᱴᱟᱹ ᱟᱠᱚᱣᱟᱧ ᱵᱩᱡᱷᱟᱹᱣ ᱠᱚᱣᱟᱧ ᱟᱨ ᱟᱵᱚᱣᱟᱜ ᱫᱷᱚᱨᱚᱢ ᱢᱟᱱᱟᱣ ᱨᱮᱜᱮ ᱢᱮᱛᱟ ᱠᱚᱣᱟᱧ ᱚᱱᱟ ᱞᱟᱹᱜᱤᱫᱼᱛᱮ